ᱥᱟᱶᱟᱨ ᱥᱮᱵᱟ ᱯᱟᱹᱦᱤᱞ ᱫᱚ ᱱᱚᱝᱠᱟ ᱨᱚᱠᱚᱢᱟᱜ ᱥᱮᱵᱟ ᱠᱚᱫᱚ ᱵᱟᱝ ᱛᱟᱦᱮᱸ ᱠᱟᱱᱟ ᱯᱟᱹᱦᱤᱞ ᱫᱚ ᱡᱟᱦᱟᱸ ᱟᱵᱚᱣᱟᱜ ᱛᱟᱲᱟᱢ ᱦᱚᱨ ᱰᱟᱦᱟᱨ ᱠᱚᱦᱚᱸ ᱴᱷᱤᱠ ᱴᱷᱟᱠ ᱵᱟᱝ ᱛᱟᱦᱮᱸ ᱠᱟᱱᱟ ᱥᱮ ᱴᱷᱤᱠ ᱴᱷᱟᱠ ᱟᱵᱚ ᱡᱚᱢ ᱧᱩ ᱠᱚᱦᱚᱸ ᱵᱟᱝ ᱪᱟᱞᱟᱜ ᱠᱟᱱ ᱛᱟᱦᱮᱸᱫ ᱱᱤᱛᱚᱜ ᱫᱚ ᱟᱭᱢᱟ ᱡᱟᱭᱜᱟ ᱨᱮ ᱧᱮᱞᱚᱜ ᱠᱟᱱᱟ ᱞᱟᱹᱴᱩ ᱞᱟᱹᱴᱩ ᱵᱤᱞᱰᱤᱝ ᱦᱳᱥᱯᱤᱴᱟᱞ ᱠᱚ ᱵᱮᱱᱟᱣ ᱟᱠᱟᱫᱟ ᱠᱤᱪᱷᱤ ᱠᱤᱪᱷᱤ ᱱᱚᱣᱟ ᱟᱛᱳ ᱴᱚᱞᱟ ᱯᱟᱲᱟ ᱥᱩᱨ ᱠᱚᱨᱮᱫ ᱦᱚᱸ ᱧᱮᱞᱚᱜ ᱥᱟᱥᱛᱨᱚ ᱠᱮᱱᱫᱨᱚ ᱢᱮᱱᱟᱜᱼᱟ ᱛᱚ ᱱᱚᱣᱟ ᱠᱮᱱᱫᱨᱚ ᱠᱚᱨᱮᱫ ᱟᱵᱚ ᱥᱮᱱ ᱠᱟᱛᱮᱫ ᱟᱵᱚᱣᱟᱜ ᱡᱟᱦᱟᱸ ᱦᱚᱲᱢᱚ ᱨᱮᱱᱟᱜ ᱡᱟᱞᱟ ᱡᱚᱞᱚᱱ ᱚᱸᱰᱮ ᱞᱟᱹᱭ ᱠᱟᱛᱮ ᱨᱟᱱ ᱠᱚ ᱮᱢᱟᱣᱟᱵᱚᱱ ᱠᱟᱱᱟ ᱟᱨ ᱚᱱᱟ ᱨᱟᱱ ᱡᱚᱢ ᱠᱟᱛᱮ ᱟᱵᱚ ᱦᱚᱲᱢᱚ ᱵᱚᱱ ᱴᱷᱤᱨᱞᱟᱹᱣ ᱵᱚᱱ ᱫᱚᱦᱚ ᱫᱟᱲᱮᱭᱟᱜ ᱠᱟᱱᱟ ᱥᱟᱶᱛᱟ ᱟᱹᱨᱤᱭᱟᱜ ᱜᱚᱲ ᱱᱚᱣᱟ ᱫᱚ ᱟᱹᱰᱤ ᱢᱟᱨᱟᱝ ᱜᱚᱲ ᱛᱟᱠᱚ ᱡᱟᱦᱟᱸ ᱱᱤᱛᱚᱜ ᱟᱵᱚ ᱱᱚᱣᱟ ᱯᱚᱥᱪᱤᱢᱵᱚᱝᱜᱚ ᱵᱚᱱ ᱢᱮᱱ ᱟᱨ ᱵᱷᱟᱨᱚᱛ ᱵᱚᱱ ᱢᱮᱱ ᱜᱚᱴᱟ ᱴᱚᱴᱷᱟ ᱨᱮᱜᱮ ᱥᱮ ᱜᱚᱴᱟ ᱡᱟᱭᱜᱟ ᱨᱮᱜᱮ ᱟᱭᱢᱟ ᱱᱚᱝᱠᱟ ᱥᱚᱝᱜᱚᱴᱷᱚᱱ ᱠᱚ ᱵᱮᱨᱮᱫ ᱨᱟᱠᱟᱵ ᱟᱠᱟᱫ ᱛᱟᱵᱚᱱᱟ ᱜᱟᱛᱮ ᱜᱟᱶᱛᱟ ᱠᱚ ᱡᱩᱛ ᱟᱠᱟᱱ ᱛᱟᱵᱚᱱᱟ ᱟᱨ ᱱᱩᱠᱩ ᱜᱟᱛᱮ ᱜᱟᱶᱛᱟ ᱦᱚᱛᱮᱡ ᱛᱮᱜᱮ ᱟᱵᱚᱣᱟᱜ ᱟᱛᱳ ᱴᱚᱞᱟ ᱠᱚᱨᱮᱱᱟᱜ ᱵᱟᱹᱲᱤᱡ ᱵᱮᱥ ᱡᱚᱛᱚ ᱠᱚ ᱩᱭᱦᱟᱹᱨ ᱪᱤᱱᱛᱟᱹ ᱵᱷᱟᱵᱽᱱᱟᱭᱮᱫ ᱛᱟᱵᱚᱱᱟ ᱡᱟᱛᱮ ᱦᱟᱯᱮᱱ ᱫᱤᱱᱨᱮ ᱟᱵᱚᱣᱟᱜ ᱟᱛᱳ ᱴᱚᱞᱟ ᱨᱮᱱᱟᱜ ᱚᱲᱟᱜ ᱠᱚᱦᱚᱸ ᱨᱟᱥᱛᱟ ᱜᱷᱟᱴ ᱧᱩᱭ ᱫᱟᱜ ᱵᱮᱵᱚᱥᱛᱟ ᱡᱟᱛᱮ ᱵᱷᱟᱹᱜᱤ ᱦᱩᱭᱩᱜ ᱢᱟ ᱱᱚᱣᱟ ᱨᱮ ᱟᱹᱰᱤ ᱢᱟᱨᱟᱝ ᱜᱚᱲᱚ ᱠᱚ ᱮᱢᱚᱜ ᱠᱟᱱᱟ ᱡᱟᱦᱟᱸᱭ ᱫᱚᱵᱚᱱ ᱢᱮᱛᱟᱣᱟᱠᱚ ᱠᱟᱱ ᱥᱟᱶᱛᱟ ᱟᱹᱨᱤ ᱜᱚᱲᱚ ᱟᱨᱚ ᱧᱮᱞᱚᱜ ᱠᱟᱱᱟ ᱯᱟᱹᱦᱤᱞ ᱨᱮᱱ ᱡᱟᱦᱟᱸᱭ ᱢᱟᱨᱮ ᱦᱚᱲ ᱠᱚ ᱯᱟᱹᱦᱤᱞ ᱫᱤᱱ ᱫᱚ ᱩᱱᱟᱹᱜ ᱢᱮᱰᱤᱠᱮᱞ ᱦᱚᱸ ᱵᱟᱝ ᱛᱟᱦᱮᱸ ᱠᱟᱱᱟ ᱥᱮ ᱥᱟᱥᱛᱨᱚ ᱠᱮᱱᱫᱚᱨ ᱦᱚᱸ ᱵᱟᱝ ᱛᱟᱦᱮᱸ ᱠᱟᱱᱟ ᱯᱟᱹᱦᱤᱞ ᱫᱚ ᱚᱡᱷᱟ ᱵᱟᱵᱟ ᱵᱚᱱ ᱯᱟᱸᱡᱟᱭᱮᱫ ᱠᱚ ᱛᱟᱦᱮᱸᱫ ᱟᱨ ᱥᱮ ᱡᱚᱢ ᱧᱩ ᱦᱚᱸ ᱴᱷᱤᱠ ᱴᱷᱟᱠ ᱵᱟᱝ ᱦᱩᱭᱩᱜ ᱠᱟᱱ ᱛᱟᱦᱮᱸᱫ ᱚᱠᱚᱭ ᱫᱚ ᱵᱟᱨ ᱥᱤᱧ ᱢᱚᱬᱮ ᱢᱟᱦᱟ ᱫᱷᱟᱹᱵᱤᱡ ᱦᱚᱸ ᱨᱮᱜᱮᱡ ᱛᱮᱭ ᱛᱟᱦᱮᱱ ᱠᱟᱱ ᱛᱟᱦᱮᱸᱫ ᱡᱟᱦᱟᱸ ᱛᱤᱱᱟᱹᱜ ᱨᱮᱸᱜᱮᱡ ᱛᱮᱭ ᱛᱟᱦᱮᱱᱟ ᱩᱱᱟᱹᱜ ᱜᱮ ᱦᱚᱲᱢᱚ ᱨᱮᱱᱟᱜ ᱫᱩᱨᱵᱚᱞᱚᱛᱟ ᱦᱚᱸ ᱰᱷᱮᱨ ᱪᱟᱞᱟᱜᱼᱟ ᱟᱨ ᱚᱱᱟ ᱫᱩᱨᱵᱚᱞᱚᱛᱟ ᱰᱷᱮᱨ ᱪᱟᱞᱟᱣ ᱪᱟᱞᱟᱣᱛᱮ ᱦᱚᱲᱢᱚ ᱛᱮᱫ ᱠᱚᱦᱚᱸ ᱠᱟᱹᱦᱤᱞᱮᱱ ᱜᱮ ᱟᱫᱚ ᱢᱤᱫᱴᱤᱡ ᱟᱡᱟᱨ ᱨᱮᱦᱚᱸ ᱯᱚᱨᱤᱱᱚᱛᱚᱜ ᱠᱟᱱ ᱛᱟᱦᱮᱸᱫ ᱤᱱᱠᱷᱟᱱ ᱟᱵᱚ ᱨᱮᱱ ᱟᱛᱳ ᱚᱲᱟᱜ ᱦᱚᱲ ᱠᱚᱦᱚᱸ ᱠᱚ ᱢᱮᱱᱟ ᱢᱮᱱᱟᱠᱚ ᱚᱠᱟᱨᱮ ᱵᱷᱩᱹᱛᱮ ᱡᱚᱢᱮ ᱠᱟᱱᱟ ᱚᱠᱟᱨᱮ ᱰᱟᱹᱱᱮ ᱡᱚᱢᱮ ᱠᱟᱱᱟ ᱟᱫᱚ ᱩᱱᱫᱚ ᱵᱚᱸᱜᱟ ᱵᱷᱩᱛ ᱵᱚᱱ ᱯᱟᱸᱡᱟᱭᱮᱫ ᱠᱚ ᱛᱟᱦᱮᱸᱫ ᱤᱧ ᱵᱟᱹᱧ ᱢᱮᱱᱮᱫᱟ ᱡᱮ ᱟᱵᱚᱨᱮᱱ ᱵᱚᱸᱜᱟ ᱵᱷᱩᱛ ᱵᱟᱹᱱᱩᱜ ᱠᱚᱣᱟ ᱦᱮᱸ ᱢᱮᱱᱟᱜ ᱠᱚᱣᱟ ᱥᱟᱶ ᱥᱟᱶ ᱡᱟᱦᱟᱸ ᱞᱮᱠᱟ ᱵᱚᱸᱜᱟ ᱵᱷᱩᱛ ᱵᱚᱱ ᱯᱟᱸᱡᱟ ᱠᱚᱣᱟ ᱚᱱᱟ ᱥᱟᱶ ᱥᱟᱶᱛᱮ ᱡᱩᱫᱤ ᱟᱵᱚ ᱦᱟᱥᱯᱟᱛᱟᱞ ᱥᱮ ᱥᱟᱥᱛᱚ ᱠᱮᱱᱫᱨᱚ ᱠᱚᱨᱮᱫ ᱵᱚᱱ ᱫᱮᱠᱞᱷᱟᱣ ᱞᱮᱠᱚ ᱠᱷᱟᱱ ᱟᱨᱚ ᱜᱮ ᱱᱟᱯᱟᱭᱚᱜᱼᱟ ᱟᱨ ᱱᱤᱛᱳᱜ ᱡᱟᱦᱟᱸ ᱥᱚᱨᱠᱟᱨ ᱟᱵᱚ ᱜᱚᱲᱚᱭ ᱮᱢᱟᱣᱟᱵᱚᱱ ᱠᱟᱱᱟ ᱟᱹᱰᱤ ᱞᱟᱹᱴᱩ ᱜᱚᱲᱚᱭ ᱮᱢᱟᱣᱟᱵᱚᱱ ᱠᱟᱱᱟ ᱪᱮᱫ ᱞᱮᱠᱟ ᱱᱤᱛᱚᱜ ᱨᱮᱱ ᱦᱟᱲᱟᱢ ᱵᱩᱲᱦᱤ ᱠᱚ ᱡᱚᱠᱷᱚᱱ ᱜᱮ ᱟᱠᱚᱣᱟᱜ ᱩᱢᱮᱨ ᱛᱩᱨᱩᱭ ᱜᱮᱞ ᱩᱢᱮᱨ ᱦᱩᱭ ᱞᱮᱱ ᱠᱷᱟᱱ ᱩᱱᱠᱩ ᱢᱤᱫᱴᱮᱱ ᱦᱟᱲᱟᱢ ᱵᱚᱭᱮᱥ ᱥᱮ ᱦᱟᱲᱟᱢ ᱵᱷᱟᱛᱟᱭ ᱮᱢᱟ ᱟᱠᱚ ᱠᱟᱱᱟ ᱡᱟᱦᱟᱸ ᱫᱚ ᱵᱤᱫᱽᱫᱷᱟ ᱯᱮᱱᱥᱮᱱ ᱠᱚ ᱢᱮᱛᱟᱜ ᱠᱟᱱᱟ ᱪᱟᱸᱫᱚ ᱯᱤᱪᱷᱤᱭ ᱮᱢᱟᱣᱟᱠᱚ ᱠᱟᱱᱟ ᱟᱫᱚ ᱩᱱᱤ ᱦᱟᱲᱟᱢᱟᱜ ᱫᱚ ᱥᱮ ᱵᱩᱲᱦᱤᱭᱟᱜ ᱚᱱᱟ ᱴᱟᱠᱟ ᱛᱮᱜᱮ ᱟᱭᱟᱜ ᱚᱱᱟ ᱪᱟᱸᱫᱚ ᱫᱚᱭ ᱡᱚᱢ ᱯᱩᱨᱟᱹᱣᱟ